ᱥᱤᱢ ᱫᱚ ᱟᱭᱢᱟ ᱨᱚᱠᱚᱢ ᱦᱟᱸᱜ ᱥᱤᱢ ᱫᱚ ᱢᱮᱱᱟᱜ ᱠᱚᱣᱟ ᱟᱫᱚ ᱱᱚᱸᱰᱮ ᱫᱚ ᱫᱮᱥᱤ ᱥᱤᱢ ᱟᱨ ᱵᱚᱭᱞᱟᱨ ᱥᱤᱢ ᱵᱟᱨᱮᱛᱮ ᱱᱟᱦᱟᱜ ᱞᱟᱹᱭ ᱥᱟᱱᱟᱧ ᱠᱟᱱᱟ ᱵᱚᱭᱞᱟᱨ ᱥᱤᱢ ᱫᱚ ᱞᱟᱭᱤᱴ ᱢᱟᱨᱥᱟᱞ ᱨᱮᱵᱚᱱ ᱫᱚᱦᱚ ᱠᱚᱣᱟ ᱯᱷᱟᱨᱟᱢ ᱨᱮᱵᱚᱱ ᱫᱚᱦᱚ ᱠᱚᱣᱟ ᱟᱨ ᱩᱱᱠᱩ ᱫᱚ ᱫᱟᱱᱟ ᱠᱚ ᱮᱢ ᱦᱩᱭᱩᱜᱼᱟ ᱥᱮᱵᱟ ᱡᱚᱛᱚᱱ ᱠᱚ ᱟᱹᱰᱤ ᱯᱟᱲᱟᱜᱼᱟ ᱟᱨ ᱩᱱᱠᱩ ᱫᱚ ᱥᱩᱭ ᱟᱛᱮᱫ ᱠᱚ ᱢᱟᱨᱟᱝ ᱠᱚᱣᱟ ᱠᱚ ᱟᱨ ᱱᱩᱠᱩ ᱫᱮᱥᱤ ᱥᱤᱢ ᱫᱚ ᱱᱟᱦᱟᱜ ᱚᱲᱟᱜ ᱨᱮᱵᱚᱱ ᱟᱹᱥᱩᱞ ᱠᱚᱣᱟ ᱦᱩᱲᱩ ᱪᱟᱣᱞᱮ ᱠᱚᱵᱚᱱ ᱮᱢᱟ ᱠᱚᱣᱟ ᱟᱨ ᱫᱮᱥᱤ ᱥᱤᱢ ᱫᱚᱦᱚ ᱫᱚ ᱟᱹᱰᱤ ᱯᱷᱟᱭᱫᱟ ᱦᱟᱛᱟᱣᱟᱵᱚᱱ ᱟᱨ ᱫᱮᱥᱤ ᱥᱤᱢ ᱫᱚ ᱱᱟᱦᱟᱜ ᱟᱹᱰᱤ ᱞᱮᱠᱟᱱ ᱵᱚᱸᱜᱟ ᱵᱩᱨᱩ ᱨᱮᱠᱚ ᱞᱟᱜᱟᱜ ᱟᱠᱚ ᱡᱟᱦᱟᱸ ᱞᱮᱠᱟ ᱠᱤ ᱟᱵᱚ ᱡᱟᱦᱮᱨ ᱵᱚᱸᱜᱟ ᱟᱨ ᱵᱟᱝᱠᱷᱟᱱ ᱫᱚ ᱡᱟᱦᱟᱱᱟᱜ ᱦᱟᱸᱜ ᱨᱩᱣᱟᱹᱜ ᱦᱟᱹᱥᱩ ᱡᱚᱠᱷᱮᱡ ᱦᱚᱸᱵᱚᱱ ᱵᱚᱸᱜᱟ ᱤᱭᱟᱹ ᱵᱚᱸᱜᱟ ᱠᱚᱣᱟᱵᱚᱱ ᱟᱨ ᱨᱩᱣᱟᱹᱜ ᱦᱟᱹᱥᱩᱜ ᱡᱚᱜ ᱦᱚᱸᱵᱚᱱ ᱵᱚᱸᱜᱟ ᱠᱚᱣᱟᱵᱚᱱ ᱟᱨ ᱵᱟᱝᱠᱷᱟᱱ ᱫᱚ ᱟᱹᱠᱷᱨᱤᱧ ᱦᱚᱸ ᱟᱹᱰᱤ ᱫᱟᱢ ᱛᱮᱠᱚ ᱟᱹᱠᱷᱨᱤᱧᱚᱜᱼᱟᱠᱚ ᱟᱨ ᱫᱤᱥᱤ ᱥᱤᱢ ᱫᱚ ᱟᱹᱥᱩᱞ ᱟᱹᱰᱤ ᱯᱷᱟᱭᱫᱟ ᱦᱟᱜ ᱚᱱᱠᱟ ᱡᱚᱛᱚᱱ ᱵᱟᱝ ᱯᱟᱲᱟᱜᱼᱟ ᱩᱱᱠᱩ ᱫᱚ ᱰᱷᱮᱨ ᱵᱟᱵᱚᱱ ᱡᱚᱛᱚᱱ ᱠᱚᱣᱟ ᱚᱲᱟᱜ ᱨᱮᱭᱟᱜ ᱡᱤᱱᱤᱥ ᱛᱮᱜᱮ ᱠᱚ ᱢᱟᱨᱟᱝᱚᱜᱼᱟ ᱚᱲᱟᱜ ᱨᱮᱜᱮ ᱠᱚ ᱛᱟᱦᱮᱱᱟᱠᱚ ᱟᱨ ᱩᱱᱠᱩᱣᱟᱜ ᱡᱤᱞ ᱠᱚᱦᱚᱸ ᱟᱹᱰᱤ ᱥᱤᱵᱤᱞᱟ ᱟᱨ ᱵᱮᱥ ᱫᱷᱟᱨᱟ ᱵᱩᱡᱷᱟᱹᱜᱼᱟ ᱟᱨ ᱩᱱᱠᱩ ᱥᱤᱢ ᱟᱹᱥᱩᱞ ᱫᱚ ᱟᱹᱰᱤᱜᱮ ᱯᱷᱟᱭᱫᱟ ᱦᱮᱱᱟᱜᱼᱟ ᱟᱨᱤᱧ ᱢᱮᱱᱟ ᱡᱚᱛᱚ ᱦᱚᱲᱜᱮ ᱟᱵᱚ ᱫᱮᱥᱤ ᱥᱤᱢ ᱜᱮᱵᱚᱱ ᱟᱹᱥᱩᱞ ᱠᱚᱢᱟ ᱫᱮᱥᱤ ᱥᱤᱢ ᱡᱤᱞ ᱜᱮᱵᱚᱱ ᱡᱚᱢ ᱢᱟ ᱟᱨ ᱫᱮᱥᱤ ᱥᱤᱢ ᱫᱚ ᱟᱹᱰᱤ ᱨᱚᱠᱚᱢ ᱵᱚᱸᱜᱟ ᱵᱩᱨᱩ ᱨᱮᱦᱚᱸ ᱠᱚ ᱞᱟᱹᱠᱛᱤᱜ ᱜᱮᱭᱟ ᱠᱚ ᱟᱨ ᱚᱱᱠᱟ ᱫᱚ ᱪᱮᱫ ᱟᱹᱥᱩᱞ ᱞᱟᱹᱜᱤᱫ ᱛᱮ ᱦᱚᱞᱚ ᱠᱚᱪᱚ ᱦᱚᱸ ᱵᱟᱝ ᱵᱩᱡᱷᱟᱹᱜᱼᱟ ᱱᱟᱦᱟᱜ